ᱟᱵᱚ ᱧᱮᱞᱢᱮ ᱱᱤᱛᱳᱜ ᱨᱚᱜᱷᱩᱱᱟᱛᱷ ᱢᱩᱨᱢᱩ ᱦᱩᱭᱮᱱᱟ ᱛᱤᱞᱠᱟᱹ ᱵᱟᱵᱟ ᱦᱩᱭᱮᱱᱟᱭ ᱟᱨ ᱡᱟᱦᱟᱸ ᱜᱮ ᱱᱟᱜ ᱟᱵᱚᱨᱮᱱ ᱜᱟᱠᱷᱩᱲᱤᱭᱟᱹ ᱜᱚᱢᱠᱮ ᱠᱚᱠᱚ ᱛᱟᱦᱮᱸ ᱠᱟᱱᱟ ᱛᱟᱵᱚᱱ ᱩᱱᱠᱩ ᱧᱩᱛᱩᱢᱛᱮ ᱛᱤᱱᱟᱹᱜ ᱱᱤᱛᱟᱹᱜ ᱵᱚᱱ ᱢᱟᱱᱟᱣ ᱢᱟᱱᱛᱤ ᱠᱟᱛᱮ ᱵᱚᱱ ᱦᱤᱡᱩᱜ ᱠᱟᱱᱟ ᱟᱫᱚ ᱩᱱᱠᱩ ᱱᱤᱛᱳᱜ ᱟᱵᱚ ᱟᱵᱚ ᱞᱟᱹᱜᱤᱫ ᱪᱮᱫ ᱠᱚ ᱵᱟᱹᱜᱤ ᱦᱚᱴᱚ ᱟᱠᱟᱫ ᱵᱚᱱᱟ ᱟᱵᱚᱣᱟᱜ ᱥᱚᱢᱟᱡᱽ ᱠᱚ ᱵᱟᱹᱜᱤ ᱦᱚᱴᱚ ᱟᱠᱟᱫ ᱵᱚᱱᱟ ᱟᱵᱚ ᱥᱚᱢᱟᱡᱽ ᱱᱤᱛᱳᱜ ᱟᱯᱮ ᱪᱮᱫ ᱞᱮᱠᱟᱛᱮ ᱵᱟᱧᱪᱟᱣᱟᱯᱮ ᱚᱱᱟ ᱟᱯᱮ ᱵᱟᱧᱪᱟᱣᱯᱮ ᱱᱤᱛᱳᱜ ᱫᱚ ᱟᱵᱚ ᱢᱟ ᱱᱤᱛᱳᱜ ᱢᱟ ᱩᱱᱠᱩ ᱢᱟ ᱵᱚᱸᱜᱟ ᱨᱩᱯ ᱨᱮᱜᱮ ᱵᱚᱱ ᱥᱮᱵᱟ ᱫᱮᱵᱟᱭᱮᱫ ᱠᱚᱣᱟ ᱟᱨ ᱩᱱᱠᱩᱢᱟ ᱟᱵᱚ ᱱᱤᱛᱳᱜᱢᱟ ᱧᱮᱞ ᱦᱚᱸᱵᱚᱱ ᱧᱮᱞ ᱫᱟᱲᱮᱭᱟᱠᱚ ᱠᱟᱱᱟ ᱠᱷᱟᱹᱞᱤ ᱟᱵᱚ ᱡᱟᱦᱟᱸ ᱵᱚᱱ ᱤᱭᱟᱹᱭᱮᱫ ᱠᱚᱣᱟ ᱡᱟᱦᱟᱸ ᱵᱚᱱ ᱵᱮᱱᱟᱣ ᱟᱠᱟᱫ ᱠᱚᱣᱟ ᱩᱱᱠᱩ ᱚᱱᱟ ᱨᱩᱯ ᱜᱮᱵᱚᱱ ᱧᱮᱞᱮᱜᱼᱟ ᱛᱟᱭ

ᱱᱤᱛᱳᱜ ᱟᱵᱚ ᱫᱚ ᱩᱱᱠᱩ ᱵᱟᱝᱠᱷᱟᱱ ᱫᱚ ᱟᱵᱚ ᱫᱚ ᱱᱤᱛᱳᱜ ᱫᱚ ᱦᱩᱱᱟᱹᱝ ᱱᱚᱣᱟ ᱫᱷᱟᱹᱨᱛᱤ ᱨᱮᱫᱚ ᱩᱯᱮᱞ ᱦᱚᱸ ᱵᱟᱵᱚᱱ ᱩᱯᱮᱞ ᱠᱚᱜᱼᱟ ᱩᱱᱠᱩ ᱡᱩᱫᱤ ᱦᱩᱱᱟᱹᱝ ᱠᱚ ᱵᱟᱠᱚ ᱛᱟᱦᱮᱸ ᱠᱚᱜᱼᱟ ᱮᱱᱠᱷᱟᱱ ᱟᱵᱚ ᱫᱚ ᱤᱝᱨᱮᱡᱽ ᱫᱚ ᱦᱩᱱᱟᱹᱝ ᱪᱮᱫ ᱞᱮᱠᱟ ᱠᱚ ᱜᱚᱡ ᱵᱚᱱᱟ ᱪᱮᱫ ᱞᱮᱠᱟ ᱵᱟᱝᱟ ᱚᱱᱟ ᱫᱚ ᱟᱵᱚ ᱴᱷᱤᱠᱟᱹ ᱵᱟᱵᱚ ᱴᱷᱤᱠᱟᱹ ᱫᱟᱲᱮᱭᱟᱜᱼᱟ ᱚᱱᱟ ᱞᱟᱹᱜᱤᱫ ᱱᱩᱠᱩ ᱦᱚᱸ ᱱᱩᱠᱩᱣᱟᱜ ᱧᱩᱛᱩᱢ ᱱᱩᱠᱩᱣᱟᱜ ᱵᱚᱸᱜᱟ ᱫᱟᱲᱮ ᱛᱮ ᱱᱩᱠᱩᱣᱟᱜ ᱵᱚᱸᱜᱟ ᱫᱟᱲᱮ ᱛᱮᱜᱮ ᱢᱮᱱᱟᱜ ᱵᱚᱱᱟ ᱟᱵᱚ ᱫᱚ ᱱᱤᱛᱳᱜ ᱫᱚ ᱱᱩᱠᱩ ᱡᱩᱫᱤ ᱦᱩᱱᱟᱹᱝ ᱵᱟᱠᱚ ᱛᱟᱦᱮᱸ ᱠᱚᱜ ᱠᱷᱟᱱ ᱟᱵᱚ ᱫᱚ ᱱᱚᱣᱟ ᱫᱷᱟᱹᱨᱛᱤ ᱨᱮᱫᱚ ᱩᱯᱮᱞ ᱦᱚᱸ ᱵᱟᱵᱚᱱ ᱩᱯᱮᱞ ᱠᱚᱜᱼᱟ ᱚᱱᱟ ᱞᱟᱹᱜᱤᱫ ᱤᱧ ᱥᱟᱭ ᱥᱟᱭ ᱥᱟᱨᱦᱟᱣ ᱠᱚᱣᱟ ᱟᱵᱚᱨᱮᱱ ᱵᱚᱸᱜᱟ ᱵᱩᱨᱩ ᱠᱟᱱᱟ ᱠᱚ ᱱᱩᱠᱩ ᱫᱚ ᱛᱟᱵᱚᱱ ᱱᱩᱠᱩ ᱵᱟᱝᱠᱷᱟᱱ ᱫᱚ ᱟᱵᱚ ᱫᱚ ᱱᱤᱛᱳᱜ ᱡᱤᱵᱚᱱ ᱨᱮ ᱟᱵᱚ ᱫᱚ ᱢᱟᱱᱮ ᱚᱛ ᱦᱟᱥᱟᱢ ᱧᱟᱢᱮᱜᱼᱟ ᱥᱮ ᱚᱲᱟᱜ ᱫᱩᱣᱟᱹᱨᱮᱢ ᱧᱟᱢᱮᱜᱼᱟ ᱥᱮ ᱟᱢᱟᱜ ᱠᱷᱮᱛ ᱢᱟᱱᱮ ᱵᱟᱹᱫᱽ ᱵᱟᱹᱭᱦᱟᱹᱲᱮᱢ ᱧᱟᱢᱮᱜᱼᱟ ᱱᱚᱣᱟ ᱠᱚ ᱪᱮᱫ ᱦᱚᱸ ᱵᱟᱢ ᱧᱟᱢ ᱫᱟᱲᱮᱭᱟᱜᱼᱟ ᱩᱱᱠᱩ ᱢᱮᱱᱟᱜ ᱠᱚ ᱛᱩᱞᱩᱡ ᱛᱮ ᱱᱤᱛᱳᱜ ᱱᱤᱛᱳᱜ ᱦᱚᱸ ᱚᱱᱠᱟᱧ ᱵᱩᱡᱷᱟᱹᱣᱟ ᱥᱮ ᱤᱧᱫᱚ ᱢᱟᱱᱮ ᱟᱵᱚ ᱥᱚᱸᱜᱮᱛᱮᱜᱮ ᱢᱮᱱᱟᱜ ᱠᱚᱣᱟ ᱢᱮᱱᱛᱮ ᱚᱱᱠᱟᱧ ᱵᱩᱡᱷᱟᱹᱣᱮᱫᱟ ᱤᱧᱫᱚ ᱟᱵᱚᱣᱟᱜ ᱩᱱᱠᱩᱣᱟᱜ ᱫᱤᱞ ᱫᱟᱲᱮ ᱛᱮᱜᱮ ᱟᱵᱚ ᱱᱤᱛᱳᱜ ᱡᱷᱚᱛᱚᱣᱟᱜ ᱵᱚ ᱪᱤᱠᱟᱹ ᱫᱟᱲᱮᱭᱟᱜ ᱠᱟᱱᱟ ᱡᱚᱢᱮᱜ ᱟᱵᱚᱱ ᱧᱩᱮᱜ ᱟᱵᱚᱱ ᱨᱟᱹᱥᱠᱟᱹ ᱨᱮᱵᱚᱱ ᱛᱟᱦᱮᱱ ᱠᱟᱱᱟ ᱨᱟᱹᱥᱠᱟᱹ ᱨᱮᱵᱚᱱ ᱛᱟᱦᱮᱱᱟ ᱟᱨᱦᱚᱸ ᱱᱤᱛᱳᱜ ᱡᱩᱫᱤ ᱟᱵᱚ ᱩᱱᱠᱩ ᱡᱩᱫᱤ ᱵᱚᱱ ᱤᱭᱟᱹ ᱠᱚᱣᱟ ᱵᱟᱹᱲᱤᱡ ᱠᱚᱣᱟᱵᱚᱱ ᱮᱱᱠᱷᱟᱱ ᱫᱚ ᱟᱵᱚ ᱫᱚ ᱪᱮᱫ ᱦᱚᱸ ᱵᱟᱵᱚᱱ ᱪᱤᱠᱟᱹ ᱫᱟᱲᱮᱭᱟᱜᱼᱟ ᱚᱱᱟ ᱞᱟᱹᱜᱤᱫ ᱟᱵᱚ ᱫᱚ ᱱᱩᱠᱩ ᱜᱮ ᱫᱮᱵᱟ ᱥᱮᱵᱟ ᱠᱚᱣᱟ ᱵᱚᱱ ᱠᱩᱨᱩᱢᱩᱴᱩ ᱠᱚᱣᱟ ᱵᱚᱱ ᱢᱟᱱᱮ ᱟᱞᱮ ᱦᱚᱸ ᱟᱯᱮ ᱞᱮᱠᱟ ᱜᱮᱞᱮ ᱛᱟᱦᱮᱱᱟ ᱢᱮᱱᱛᱮ ᱟᱞᱮ ᱦᱚᱸ ᱟᱯᱮ ᱞᱮᱠᱟᱜᱮ ᱤᱝᱨᱮᱡᱽ ᱥᱟᱞᱟᱜ ᱞᱮ ᱞᱟᱹᱲᱦᱟᱹᱭᱟ ᱚᱱᱟ ᱜᱮ ᱤᱧᱫᱚ ᱚᱱᱟᱧ ᱩᱭᱦᱟᱹᱨ ᱟᱠᱟᱫᱟ ᱡᱮ ᱟᱯᱮ ᱫᱚ ᱚᱱᱠᱟ ᱛᱟᱦᱮᱱ ᱯᱮ ᱢᱟᱱᱮ ᱟᱞᱮ ᱵᱟᱝ ᱤᱭᱟᱹ ᱨᱮᱦᱚᱸ ᱟᱯᱮ ᱱᱤᱛᱳᱜ ᱟᱞᱮ ᱜᱤᱫᱽᱨᱟᱹ ᱠᱚ ᱢᱮᱱᱟᱜ ᱠᱚᱣᱟ ᱩᱱᱠᱩ ᱦᱚᱸ ᱱᱚᱝᱠᱟ ᱜᱮᱠᱚ ᱛᱟᱦᱮᱱ ᱢᱟ ᱢᱮᱱᱛᱮ ᱠᱚ ᱠᱩᱨᱩᱢᱩᱴᱩᱭᱟ ᱱᱤᱛᱳᱜ ᱫᱚ